ᱟᱞᱮ ᱦᱚᱸ ᱢᱟᱱᱮ ᱞᱟᱹᱰᱩ ᱞᱮ ᱚᱰᱟᱨ ᱞᱮᱜᱼᱟ ᱡᱟᱦᱟᱸ ᱫᱚ ᱦᱩᱭᱮᱱᱟ ᱤᱭᱟᱹ ᱠᱷᱚᱱ ᱦᱮᱸᱥᱮᱠ ᱠᱷᱚᱱ ᱚᱸᱰᱮ ᱦᱳᱴᱮᱞ ᱢᱮᱱᱟᱜ ᱟᱹᱱᱤᱡ ᱠᱨᱤᱥᱱᱟ ᱦᱳᱴᱮᱞ ᱡᱟᱦᱟᱸ ᱫᱚ ᱟᱹᱰᱤ ᱥᱤᱵᱤᱞ ᱥᱤᱵᱤᱞ ᱞᱟᱹᱰᱩ ᱠᱚᱠᱚ ᱫᱚᱦᱚ ᱠᱟᱜᱼᱟ ᱟᱹᱰᱤ ᱥᱤᱵᱤᱞ ᱥᱤᱵᱤᱞ ᱞᱟᱹᱰᱩ ᱧᱟᱢᱚᱜᱼᱟ ᱚᱸᱰᱮ ᱫᱚ ᱟᱫᱚ ᱤᱧᱫᱚᱧ ᱚᱰᱟᱨ ᱞᱮᱜᱼᱟ ᱚᱸᱰᱮ ᱜᱮ ᱚᱸᱰᱮ ᱠᱷᱚᱱ ᱜᱮ ᱢᱟᱱᱮ ᱞᱟᱹᱰᱩ ᱦᱮᱡ ᱞᱮᱱᱟ ᱚᱲᱟᱜ ᱫᱚ ᱡᱟᱦᱟᱸ ᱞᱮᱠᱟ ᱦᱩᱭᱱᱟ ᱦᱮᱲᱮᱢ ᱞᱟᱹᱰᱩ ᱥᱤᱵᱤᱞ ᱞᱟᱹᱰᱩ ᱡᱚᱵᱮ ᱞᱟᱹᱰᱩ ᱦᱮᱡ ᱮᱱᱟ ᱟᱹᱰᱤ ᱱᱟᱯᱟᱭ ᱵᱩᱡᱷᱟᱜ ᱠᱟᱱ ᱛᱟᱦᱮᱸᱜ ᱟᱹᱰᱤ ᱢᱚᱡᱽ ᱵᱩᱡᱷᱟᱹᱜ ᱠᱟᱱ ᱛᱟᱦᱮᱸᱜ ᱚᱱᱟ ᱞᱟᱹᱰᱩ ᱞᱟᱹᱰᱩ ᱡᱚᱢ ᱠᱟᱛᱮ ᱟᱹᱰᱤ ᱢᱚᱡᱟ ᱜᱮᱞᱮ ᱵᱩᱡᱷᱟᱹᱣ ᱠᱮᱜᱼᱟ ᱟᱫᱚ ᱢᱚᱱᱮ ᱢᱟᱭ ᱢᱮᱱᱮᱫ ᱜᱮ ᱟᱨᱦᱚᱸ ᱵᱚᱱ ᱡᱚᱢᱟ ᱢᱮᱱᱠᱷᱟᱱ ᱚᱱᱟᱫᱚ ᱤᱱᱟᱹᱜ ᱜᱮᱞᱮ ᱡᱚᱢᱟ ᱪᱮᱫᱟᱜ ᱥᱮ ᱰᱷᱮᱨ ᱞᱟᱹᱰᱩ ᱡᱚᱢ ᱦᱚᱸ ᱵᱟᱭ ᱵᱮᱥᱼᱟ ᱰᱷᱮᱨ ᱞᱟᱹᱰᱩᱢ ᱡᱚᱢ ᱞᱮᱠᱷᱟᱱ ᱢᱟᱱᱮ ᱥᱩᱜᱟᱨ ᱨᱮ ᱦᱤᱡᱩᱜᱼᱟ ᱥᱩᱜᱟᱨ ᱦᱩᱭᱩᱜᱼᱟ ᱚᱱᱟ ᱠᱷᱟᱹᱛᱤᱨ ᱛᱮ ᱥᱩᱜᱟᱨᱚᱜ ᱵᱚᱫᱚᱞ ᱫᱚ ᱰᱷᱮᱨ ᱫᱚ ᱞᱟᱹᱰᱩ ᱫᱚ ᱵᱟᱵᱚᱱ ᱡᱚᱢᱟ ᱞᱤᱢᱤᱴ ᱨᱮᱭᱟᱜ ᱜᱮᱵᱚᱱ ᱡᱚᱢᱟ ᱤᱱᱟᱹᱜᱮ ᱵᱮᱥᱟ ᱪᱮᱫᱟᱜ ᱥᱮ ᱥᱩᱜᱟᱨ ᱧᱟᱢ ᱵᱚᱱ ᱠᱷᱟᱱ ᱯᱮᱥᱮᱱᱴ ᱮᱢ ᱵᱮᱱᱟᱜᱼᱟ ᱟᱨ ᱯᱮᱥᱮᱱᱴ ᱮᱢ ᱵᱮᱱᱣ ᱞᱮᱱᱠᱷᱟᱱ ᱯᱚᱭᱥᱟ ᱠᱷᱚᱨᱪᱟᱜᱼᱟ ᱚᱱᱟ ᱠᱷᱟᱹᱛᱤᱨ ᱟᱵᱚ ᱫᱚ ᱥᱩᱜᱟᱨ ᱫᱚ ᱵᱟᱵᱚᱱ ᱥᱩᱜᱟᱨ ᱦᱚᱪᱚᱜᱼᱟ ᱞᱤᱢᱤᱴ ᱨᱮᱭᱟᱜ ᱜᱮᱵᱚᱱ ᱡᱚᱢᱟ